ᱵᱷᱟᱨᱚᱛ ᱨᱮᱭᱟᱜ ᱠᱤᱪᱷᱩ ᱞᱟᱹᱠᱛᱤᱭᱟᱱ ᱥᱟᱸᱜᱷᱟᱨᱤᱭᱟᱹ ᱞᱮᱱᱰᱢᱟᱨᱠ ᱫᱚ ᱦᱩᱭᱩᱜ ᱠᱟᱱᱟ ᱫᱤᱜᱷᱟ ᱥᱤᱞᱫᱟᱹ ᱯᱟᱛᱟ ᱥᱚᱱᱟᱡᱷᱩᱨᱤ ᱦᱟᱴ ᱛᱟᱡᱽ ᱢᱚᱦᱚᱞ ᱵᱳᱞᱯᱩᱨ ᱥᱟᱱᱛᱤᱱᱤᱠᱮᱛᱚᱱ ᱡᱮᱢᱚᱱ ᱛᱟᱡᱽ ᱢᱚᱦᱚᱞᱮᱢ ᱪᱟᱞᱟᱣ ᱞᱮᱱᱠᱷᱟᱱ ᱚᱸᱰᱮ ᱫᱚ ᱢᱟᱨᱵᱮᱞ ᱨᱮᱭᱟᱜ ᱚᱲᱟᱜ ᱮᱢ ᱧᱮᱞ ᱧᱟᱢᱟ ᱡᱟᱦᱟᱸ ᱫᱚ ᱥᱟᱦᱟᱡᱟᱦᱟᱱ ᱟᱡ ᱵᱟᱹᱦᱩ ᱞᱟᱹᱜᱤᱫᱼᱮ ᱵᱮᱱᱟᱣᱟᱠᱟᱫᱟ ᱚᱱᱠᱟ ᱜᱮ ᱥᱚᱱᱟᱡᱷᱩᱨᱤ ᱦᱟᱴᱮᱢ ᱪᱟᱞᱟᱣ ᱞᱷᱱᱠᱷᱟᱱ ᱚᱸᱰᱮ ᱫᱚᱢ ᱧᱮᱞᱟ ᱟᱵᱚ ᱦᱚᱲᱟᱜ ᱦᱚᱨᱚᱜᱼᱵᱟᱸᱫᱮ ᱥᱟᱶᱛᱮ ᱟᱵᱚ ᱦᱚᱲᱟᱜ ᱮᱱᱮᱡ ᱦᱚᱸᱢ ᱧᱮᱞᱧᱟᱢᱟ ᱚᱱᱠᱟᱜᱮ ᱫᱤᱜᱷᱟᱢ ᱪᱟᱞᱟᱣ ᱞᱮᱱᱠᱷᱟᱱ ᱚᱸᱰᱮ ᱫᱚ ᱥᱟᱸᱠ ᱨᱮᱭᱟᱜ ᱡᱤᱱᱤᱥ ᱠᱚᱢ ᱧᱮᱞ ᱧᱟᱢᱟ ᱚᱱᱟᱠᱜᱮ ᱥᱤᱞᱫᱟᱹ ᱯᱟᱛᱟᱢ ᱪᱟᱞᱟᱣ ᱞᱮᱱᱠᱷᱟᱱ ᱚᱸᱰᱮ ᱫᱚ ᱟᱵᱚ ᱦᱚᱲᱟᱜ ᱟᱹᱨᱤᱪᱟᱹᱞᱤ ᱡᱚᱛᱚ ᱨᱚᱠᱚᱢᱮᱢ ᱧᱮᱞᱧᱟᱢᱟ ᱥᱟᱶᱛᱮ ᱟᱵᱚᱣᱟᱜ ᱡᱟᱦᱟᱸ ᱡᱤᱞ ᱯᱤᱴᱷᱟᱹ ᱚᱱᱟ ᱦᱚᱸᱠᱚ ᱵᱮᱱᱟᱣᱟ